ᱱᱮᱥ ᱫᱚ ᱤᱧ ᱫᱚ ᱵᱟᱵᱟ ᱵᱷᱳᱭᱨᱚᱵᱽ ᱯᱟᱴᱟᱵᱤᱸᱫᱟᱹ ᱯᱟᱛᱟ ᱧᱮᱞ ᱤᱧ ᱥᱟᱯᱲᱟᱜ ᱠᱟᱱᱟ ᱛᱚ ᱚᱲᱟᱜ ᱨᱮ ᱱᱟᱯᱟᱭ ᱥᱟᱡᱽ ᱥᱟᱯᱲᱟᱣ ᱠᱟᱛᱮᱫ ᱤᱧ ᱥᱮᱱᱚᱜᱼᱟ ᱡᱮ ᱦᱚᱨᱚᱜ ᱵᱟᱫᱮ ᱡᱚᱢᱼᱧᱩ ᱱᱟᱯᱟᱭ ᱱᱟᱯᱟᱭ ᱦᱚᱨᱚᱜ ᱵᱟᱫᱮ ᱠᱟᱛᱮᱫ ᱤᱧ ᱥᱮᱱᱚᱜᱼᱟ ᱵᱮᱵᱟᱲᱤᱡᱟᱜᱼᱟ ᱦᱚᱨᱚᱜ ᱵᱟᱸᱫᱮ ᱵᱟᱝ ᱫᱚᱨᱠᱟᱨ ᱟᱨ ᱡᱚᱢ ᱦᱚᱸ ᱵᱮᱵᱟᱹᱲᱤᱡᱟᱜ ᱠᱚ ᱡᱚᱢ ᱵᱟᱝᱟ ᱵᱟᱭᱪᱟᱱᱥ ᱦᱚᱨ ᱠᱚᱨᱮ ᱜᱟᱹᱰᱤ ᱪᱮᱛᱟᱱ ᱠᱚᱨᱮ ᱞᱟᱡ ᱠᱚ ᱮᱢᱟᱱ ᱠᱚ ᱠᱷᱟᱨᱟᱯ ᱦᱩᱭ ᱫᱟᱲᱮᱭᱟᱜᱼᱟ ᱠᱤᱱᱛᱩ ᱚᱱᱟ ᱤᱭᱟᱹᱛᱮ ᱚᱠᱟ ᱞᱮᱠᱟ ᱨᱮ ᱱᱟᱯᱟᱭᱛᱮᱧ ᱥᱮᱴᱮᱨᱚᱜᱼᱟ ᱟᱨ ᱱᱟᱯᱟᱛᱮ ᱦᱚᱲ ᱫᱤᱥᱚᱢ ᱦᱚᱲ ᱠᱚ ᱥᱟᱶ ᱤᱧ ᱧᱮᱯᱮᱞ ᱨᱚᱯᱚᱲᱚᱜᱼᱟ ᱟᱨ ᱚᱸᱰᱮ ᱮᱱᱮᱡ ᱥᱮᱨᱮᱧ ᱢᱮᱥᱟ ᱠᱟᱛᱮᱫ ᱡᱚᱢᱼᱧᱩ ᱮᱢᱟᱱ ᱛᱮᱢᱟᱱ ᱜᱚᱞᱯᱚ ᱮᱢᱟᱱ ᱵᱟᱲᱟ ᱠᱟᱛᱮᱫ ᱫᱤᱥᱚᱢ ᱦᱚᱲ ᱥᱟᱞᱟᱜ ᱟᱨ ᱱᱟᱯᱟᱛᱮ ᱟᱨᱦᱚᱸ ᱚᱸᱰᱮ ᱠᱷᱚᱱᱤᱧ ᱨᱩᱣᱟᱹᱲ ᱦᱤᱡᱩᱜᱼᱟ ᱡᱮᱱᱛᱮ ᱦᱚᱨ ᱨᱮ ᱡᱟᱦᱟᱱᱟᱜ ᱮᱸᱴᱠᱮᱴᱚᱬᱮ ᱟᱞᱳᱛᱮ ᱟᱞᱳ ᱦᱩᱭ ᱠᱚᱜᱢᱟ ᱵᱩᱜᱤᱛᱮᱧ ᱥᱮᱱ ᱠᱚᱜᱼᱟ ᱵᱩᱜᱤ ᱛᱮᱜᱮ ᱟᱨ ᱦᱚᱧ ᱨᱩᱣᱟᱹᱲ ᱦᱮᱡ ᱠᱚᱜᱢᱟ ᱡᱮ ᱚᱱᱟ ᱜᱮᱠᱚ ᱢᱮᱛᱟᱜ ᱠᱟᱱ ᱢᱮᱲᱦᱮᱫ ᱛᱤ ᱢᱮᱲᱦᱮᱫ ᱡᱟᱸᱜᱟ ᱜᱮᱧ ᱥᱮᱱᱚᱜᱼᱟ ᱢᱮᱲᱦᱮᱫ ᱛᱤ ᱢᱮᱲᱦᱮᱫ ᱡᱟᱸᱜᱟ ᱜᱮᱧ ᱨᱩᱣᱟᱹᱲ ᱦᱤᱡᱩᱜᱼᱟ